ᱮ ᱟᱭ ᱚᱨᱛᱷᱟᱛ ᱟᱨᱴᱤᱯᱷᱤᱥᱤᱭᱟᱞ ᱤᱱᱴᱮᱞᱤᱡᱮᱱᱥ ᱡᱮᱴᱟ ᱱᱤᱛᱚᱜ ᱵᱟᱝ ᱨᱮᱦᱚᱸ ᱯᱚᱨᱚᱵᱚᱨᱛᱤ ᱫᱤᱱ ᱟᱵᱚᱣᱟᱜ ᱡᱤᱵᱚᱱᱨᱮ ᱟᱹᱰᱤ ᱢᱟᱨᱟᱝᱮ ᱯᱨᱚᱵᱷᱟᱵᱽᱮ ᱯᱷᱮᱞᱟᱣᱟ ᱡᱮᱦᱮᱛᱩ ᱮ ᱟᱭ ᱠᱟᱱᱟ ᱵᱷᱚᱵᱤᱥᱥᱚᱛ ᱯᱨᱚᱡᱩᱠᱛᱤ ᱨᱮᱱᱟᱜ ᱢᱤᱫᱴᱮᱱ ᱟᱥᱟ ᱮ ᱟᱭ ᱫᱟᱨᱟ ᱟᱢ ᱟᱭᱢᱟ ᱠᱟᱹᱢᱤ ᱟᱹᱰᱤ ᱥᱚᱦᱚᱡᱽ ᱟᱨ ᱟᱹᱰᱤ ᱠᱚᱢ ᱥᱚᱢᱚᱭ ᱵᱷᱤᱛᱨᱤᱨᱮᱢ ᱠᱚᱨᱟᱣ ᱫᱟᱲᱮᱭᱟᱜᱼᱟ ᱮ ᱟᱭ ᱨᱮᱱ ᱨᱳᱵᱳᱴ ᱵᱷᱚᱵᱤᱥᱥᱚᱛ ᱫᱤᱱᱨᱮ ᱦᱚᱭᱛᱳ ᱦᱚᱲ ᱚᱠᱟᱴᱟᱜ ᱠᱟᱹᱢᱤᱛᱮ ᱟᱹᱰᱤ ᱜᱷᱟᱹᱲᱤᱡᱠᱚ ᱞᱟᱜᱟᱣᱮᱫ ᱚᱱᱟᱴᱟᱜ ᱠᱟᱹᱢᱤ ᱦᱚᱭᱛᱳ ᱟᱹᱰᱤ ᱠᱚᱢ ᱥᱚᱢᱚᱭ ᱨᱮᱜᱮᱠᱚ ᱠᱟᱹᱢᱤ ᱯᱩᱨᱟᱹᱣᱟ ᱟᱨ ᱮ ᱟᱭ ᱠᱟᱨᱚᱱᱟᱜᱛᱮ ᱦᱚᱭᱛᱳ ᱟᱭᱢᱟ ᱠᱟᱹᱢᱤ ᱥᱮ ᱠᱚᱨᱢᱚᱼᱥᱚᱝᱥᱛᱟᱱ ᱵᱟᱹᱲᱤᱡᱚᱜᱼᱟ ᱥᱮ ᱵᱮᱠᱟᱨᱚᱜᱼᱟ ᱟᱭᱢᱟ ᱦᱚᱲᱟᱜ ᱠᱟᱹᱢᱤ ᱪᱟᱞᱟᱜᱼᱟ ᱡᱮᱦᱮᱛᱩ ᱨᱳᱵᱚᱴᱠᱚ ᱦᱤᱡᱩᱜᱼᱟ ᱮ ᱟᱭᱼᱮ ᱠᱟᱹᱢᱤᱭᱟ ᱡᱚᱛᱚ ᱢᱮᱥᱤᱱ ᱨᱮᱱᱟᱜ ᱠᱟᱨᱥᱟᱡᱤᱛᱮ ᱠᱟᱹᱢᱤᱜᱼᱟ ᱮ ᱟᱭ ᱨᱮᱱᱟᱜᱦᱚᱸ ᱢᱚᱡᱽᱫᱤᱠ ᱟᱨ ᱵᱟᱹᱲᱤᱡᱫᱤᱠ ᱵᱟᱱᱟᱨ ᱜᱮ ᱢᱮᱱᱟᱜ ᱜᱮᱭᱟ ᱮ ᱟᱭ ᱨᱮᱱᱟᱜ ᱵᱟᱹᱲᱤᱡᱫᱤᱠ ᱦᱩᱭᱩᱜ ᱠᱟᱱᱟ ᱚᱛᱤᱨᱤᱠᱛᱚ ᱯᱨᱚᱡᱩᱠᱛᱤ ᱪᱮᱛᱟᱱᱨᱮ ᱵᱷᱟᱨᱵᱚᱱ ᱮᱢᱟᱣᱟᱭ ᱠᱟᱱᱟ ᱡᱮᱦᱮᱛᱩ ᱦᱮᱸ ᱢᱟᱱᱟᱣ ᱦᱩᱭᱩᱜᱼᱟ ᱡᱮ ᱚᱱᱟᱫᱚ ᱢᱚᱡᱽ ᱠᱟᱹᱢᱤ ᱠᱟᱱᱟ ᱠᱚᱢ ᱥᱚᱢᱚᱭᱨᱮ ᱵᱟᱹᱲᱛᱤᱭ ᱠᱟᱹᱢᱤ ᱫᱟᱲᱮᱭᱟᱜᱼᱟ ᱠᱤᱱᱛᱩ ᱩᱱᱤᱦᱚᱸ ᱠᱤᱪᱷᱩ ᱠᱤᱪᱷᱩ ᱵᱷᱩᱞ ᱦᱚᱭᱛᱚᱭ ᱠᱟᱹᱢᱤᱭ ᱜᱮᱭᱟ ᱡᱟᱨ ᱠᱟᱨᱱ ᱦᱚᱭᱛᱚ ᱟᱵᱚ ᱦᱚᱲ ᱪᱮᱛᱟᱱᱨᱮ ᱯᱟᱲᱟᱣᱚᱜᱼᱟ ᱡᱟᱦᱟᱱᱟᱜ ᱵᱟᱹᱲᱤᱡ ᱦᱩᱭᱞᱮᱱ ᱠᱷᱟᱱ ᱵᱷᱚᱵᱤᱥᱥᱚᱛ ᱫᱤᱱᱨᱮ ᱦᱚᱭᱛᱚ ᱚᱱᱟ ᱩᱱᱤᱢᱟ ᱟᱵᱚ ᱜᱮᱵᱚᱱ ᱵᱮᱱᱟᱣ ᱠᱟᱫᱮ ᱟᱨ ᱟᱵᱚ ᱪᱮᱛᱟᱱ ᱨᱮᱜᱮ ᱡᱮᱱᱚ ᱵᱟᱭ ᱫᱚᱱ ᱫᱮᱡᱚᱜ ᱥᱮ ᱡᱟᱦᱟᱱᱟᱜ ᱵᱟᱭ ᱠᱟᱹᱢᱤᱭ ᱨᱳᱵᱚᱴ ᱦᱚᱭᱛᱳ ᱩᱱ ᱡᱚᱠᱷᱟᱱ ᱟᱵᱚ ᱦᱚᱲ ᱢᱟᱱᱣᱟ ᱠᱷᱚᱡᱦᱚᱸᱠᱚ ᱫᱟᱲᱮᱜᱼᱟ ᱛᱚᱠᱷᱚᱱ ᱟᱵᱚ ᱢᱟᱱᱚᱵᱽ ᱡᱚᱱᱚᱢ ᱥᱮ ᱢᱟᱱᱣᱟ ᱨᱳᱵᱳᱴ ᱥᱚᱸᱜᱮᱫᱚ ᱵᱟᱵᱚᱱ ᱫᱟᱲᱮᱜᱼᱟ ᱥᱮ ᱮ ᱟᱭ ᱥᱚᱛᱮᱡᱦᱚᱸ ᱵᱟᱵᱚᱱ ᱫᱟᱲᱮᱜᱼᱟ ᱡᱚᱦᱟᱨᱜᱮ